ᱤᱧ ᱫᱚ ᱢᱮᱱᱚᱠᱟ ᱦᱟᱸᱥᱫᱟ ᱠᱟᱹᱱᱟᱹᱧ ᱤᱧᱟᱹᱜ ᱚᱲᱟᱜ ᱫᱚ ᱱᱟᱲᱠᱮᱞ ᱰᱟᱸᱜᱟ ᱨᱮ ᱡᱟᱦᱟᱸ ᱫᱚ ᱯᱚᱥᱪᱤᱢ ᱵᱚᱨᱫᱷᱚᱢᱟᱱ ᱡᱮᱞᱟᱨᱮ ᱢᱮᱱᱟᱜ ᱠᱟᱫᱟ ᱠᱟᱠᱥᱟ ᱵᱞᱚᱠ ᱨᱮ ᱤᱧ ᱵᱟᱵᱟᱣᱟᱜ ᱧᱩᱛᱩᱢ ᱫᱚ ᱦᱩᱭᱩᱜ ᱠᱟᱱᱟ ᱢᱚᱝᱜᱚᱞ ᱦᱟᱸᱥᱫᱟ ᱟᱭᱳ ᱟᱜ ᱧᱩᱛᱩᱢ ᱫᱚ ᱦᱩᱭᱩᱜ ᱠᱟᱱᱟ ᱞᱚᱠᱠᱷᱤ ᱦᱟᱸᱥᱫᱟ ᱟᱹᱞᱤᱧ ᱫᱚᱞᱤᱧ ᱵᱟᱨ ᱵᱚᱭᱦᱟᱣᱟ ᱵᱟᱱᱟᱨ ᱜᱮ ᱠᱩᱲᱤ ᱤᱧ ᱫᱚ ᱥᱮᱠᱮᱱᱰ ᱤᱭᱟᱨ ᱨᱤᱧ ᱯᱟᱲᱦᱟᱜᱼᱟ ᱢᱟᱱᱠᱚᱨ ᱠᱚᱞᱮᱡᱽ ᱨᱮ ᱥᱟᱱᱛᱟᱲᱤ ᱚᱱᱟᱨᱥ ᱨᱤᱧ ᱯᱟᱲᱦᱟᱜ ᱜᱮᱭᱟ ᱟᱨ ᱤᱧᱟᱹᱜ ᱵᱚᱭᱮᱥ ᱫᱚ ᱦᱩᱭᱩᱜ ᱠᱟᱱ ᱛᱤᱧᱟ ᱯᱚᱸᱪᱤᱥ ᱵᱚᱪᱷᱚᱨ